ᱢᱟᱱᱣᱟ ᱡᱤᱭᱚᱱ ᱨᱮ ᱯᱟᱹᱞᱤ ᱯᱚᱨᱚᱵᱽ ᱫᱚ ᱟᱭᱢᱟ ᱞᱮᱠᱟᱱᱟᱜ ᱯᱟᱹᱞᱤ ᱯᱚᱨᱚᱵᱽ ᱢᱮᱱᱟᱜᱼᱟ ᱪᱮᱫ ᱞᱮᱠᱟ ᱥᱚᱨᱦᱟᱭ ᱥᱟᱠᱨᱟᱛ ᱵᱟᱦᱟ ᱢᱟᱜᱷ ᱢᱟᱜᱽ ᱢᱚᱲᱮ ᱮᱢᱟᱱ ᱛᱮᱭᱟᱜ ᱯᱚᱨᱚᱵᱽ ᱠᱚ ᱢᱮᱱᱟᱜᱼᱟ ᱢᱮᱱᱠᱷᱟᱱ ᱜᱷᱟᱨᱚᱸᱧᱡᱽ ᱨᱮ ᱵᱟᱯᱞᱟ ᱯᱚᱨᱚᱵᱽ ᱫᱚ ᱢᱤᱢᱤᱫ ᱜᱷᱟᱨᱚᱸᱧᱡᱽᱨᱮ ᱦᱩᱭᱩᱜ ᱠᱟᱱᱟ ᱦᱩᱭ ᱦᱤᱡᱩᱜ ᱠᱟᱱᱟ ᱮᱛᱚᱦᱚᱵ ᱠᱷᱚᱱ ᱱᱤᱛ ᱦᱟᱹᱵᱤᱡ ᱟᱫᱚ ᱚᱱᱟ ᱯᱟᱥᱮᱡ ᱱᱤᱭᱚᱢ ᱠᱚ ᱛᱷᱚᱲᱟ ᱵᱚᱫᱚᱞ ᱟᱠᱟᱱᱟ ᱱᱤᱭᱟᱹᱜᱮ ᱢᱮᱱᱠᱷᱟᱱ ᱵᱟᱯᱞᱟ ᱯᱚᱨᱚᱵᱽ ᱫᱚ ᱜᱷᱟᱨᱚᱸᱧᱡᱽᱨᱮ ᱦᱩᱭᱩᱜ ᱡᱟᱹᱨᱩᱲ ᱠᱟᱱᱟ ᱟᱨ ᱦᱩᱭᱛᱮ ᱵᱟᱫᱽᱫᱷᱚ ᱱᱚᱣᱟ ᱫᱚ ᱚᱠᱚᱭ ᱦᱚᱸᱵᱟᱭ ᱵᱟᱫ ᱫᱟᱲᱮᱭᱟᱜᱼᱟ ᱯᱤᱞᱪᱩ ᱦᱟᱲᱟᱢ ᱯᱤᱞᱪᱩ ᱵᱩᱲᱦᱤ ᱠᱷᱚᱱ ᱮᱦᱚᱵ ᱠᱟᱛᱮᱜ ᱱᱤᱛ ᱦᱟᱹᱵᱤᱡ ᱵᱟᱯᱞᱟ ᱫᱚ ᱦᱩᱭ ᱦᱤᱡᱩᱜ ᱠᱟᱱᱟ ᱟᱨ ᱵᱟᱯᱞᱟ ᱨᱮᱭᱟᱜ ᱱᱤᱭᱚᱢ ᱠᱚᱫᱚ ᱟᱹᱰᱤ ᱢᱚᱸᱡ ᱛᱟᱸᱦᱮ ᱠᱟᱱᱟ ᱪᱮᱫ ᱞᱮᱠᱟ ᱢᱤᱫ ᱫᱤᱱ ᱫᱚᱠᱚ ᱥᱩᱱᱩᱢ ᱥᱟᱥᱟᱝ ᱚᱜᱼᱟ ᱫᱚᱥᱟᱨ ᱫᱤᱱ ᱫᱚ ᱵᱟᱹᱨᱭᱟᱹᱛ ᱠᱚ ᱪᱟᱞᱟᱜᱼᱟ ᱛᱮᱥᱟᱨ ᱫᱤᱱ ᱫᱚᱠᱚ ᱨᱩᱣᱟᱹᱲᱟ ᱯᱩᱱᱟᱜ ᱫᱤᱱ ᱫᱚ ᱱᱚᱰᱮ ᱜᱤᱰᱤ ᱪᱩᱢᱟᱹᱲᱟ ᱦᱩᱭᱩᱜᱼᱟ ᱠᱚᱢ ᱥᱮ ᱠᱚᱢ ᱢᱚᱲᱮ ᱫᱤᱱ ᱵᱟᱯᱞᱟᱨᱮ ᱥᱚᱢᱚᱭ ᱵᱤᱛᱟᱹᱜ ᱠᱟᱱ ᱛᱟᱸᱦᱮᱜᱼᱟ ᱱᱮᱛᱟᱨᱟᱜ ᱵᱟᱯᱞᱟ ᱫᱚ ᱚᱱᱠᱟ ᱫᱚ ᱵᱟᱝ ᱵᱟᱝ ᱫᱚ ᱦᱚᱲ ᱠᱚ ᱵᱮᱥᱛᱚ ᱜᱮ ᱵᱟᱝ ᱫᱚ ᱥᱚᱢᱚᱭ ᱜᱮ ᱠᱚᱢ ᱜᱮ ᱢᱮᱱᱠᱷᱟᱱ ᱢᱚᱲᱮ ᱫᱤᱱ ᱵᱟᱯᱞᱟ ᱫᱚ ᱵᱟᱠᱚ ᱵᱤᱛᱟᱹᱣ ᱫᱟᱲᱮᱭᱟᱜ ᱠᱟᱱᱟ ᱟᱞᱮ ᱠᱚᱨᱮᱜ ᱫᱚᱧ ᱧᱮᱞᱮᱜ ᱠᱚᱣᱟ ᱚᱠᱟ ᱦᱤᱞᱳᱜ ᱠᱚ ᱥᱩᱱᱩᱢ ᱥᱟᱥᱟᱝ ᱚᱜ ᱠᱟᱱᱟ ᱮᱱᱦᱤᱞᱳᱜ ᱜᱮᱠᱚ ᱵᱟᱯᱞᱟᱜ ᱠᱟᱱᱟ ᱢᱮᱱ ᱫᱟᱠᱚ ᱢᱚᱲᱮ ᱫᱤᱱ ᱫᱚ ᱯᱮᱲᱟ ᱫᱚ ᱚᱠᱚᱭ ᱛᱟᱸᱦᱮᱱ ᱛᱟᱢᱟ ᱟᱨ ᱚᱠᱚᱭ ᱟᱢᱟᱜ ᱚᱲᱟᱜᱨᱮ ᱦᱚᱨᱦᱚ ᱠᱟᱢᱟ ᱩᱥᱟᱹᱨᱟ ᱵᱚᱱ ᱵᱟᱯᱞᱟᱜᱼᱟ ᱩᱥᱟᱹᱨᱟ ᱵᱚᱱ ᱪᱟᱵᱟᱭᱟ ᱚᱱᱟᱛᱮ ᱱᱮᱛᱟᱨᱟᱜ ᱵᱟᱯᱞᱟ ᱫᱚ ᱯᱟᱥᱮᱡ ᱠᱚᱢ ᱜᱮᱭᱟ ᱢᱮᱱᱠᱷᱟᱱ ᱟᱹᱰᱤ ᱫᱤᱱ ᱵᱟᱯᱞᱟ ᱫᱚᱧ ᱧᱮᱞ ᱠᱟᱫᱟ ᱦᱟᱭᱨᱮ ᱠᱩᱲᱤ ᱠᱚᱲᱟ ᱦᱩᱰᱩᱠ ᱦᱩᱰᱩᱠ ᱠᱚ ᱮᱱᱮᱡ ᱥᱮᱨᱮᱧ ᱠᱟᱱᱟ ᱱᱮᱛᱟᱨ ᱫᱚ ᱮᱱᱮᱡ ᱥᱮᱨᱮᱧ ᱫᱚ ᱮᱠᱮᱱ ᱢᱤᱫ ᱜᱷᱚᱱᱴᱟ ᱛᱷᱮᱠᱮ ᱫᱩ ᱜᱷᱚᱱᱴᱟ ᱤᱱᱟᱹ ᱜᱮᱢ ᱧᱟᱢᱟ ᱮᱱᱮᱡ ᱥᱮᱨᱮᱧ ᱫᱚ ᱟᱨ ᱠᱩᱲᱤ ᱠᱚᱲᱟ ᱚᱠᱟ ᱨᱮᱠᱚ ᱪᱷᱤᱝ ᱪᱷᱟᱹᱛᱩᱨ ᱮᱱᱟ ᱟᱫᱚ ᱵᱟᱢ ᱧᱧᱟᱢ ᱠᱚᱣᱟ ᱟᱹᱰᱤ ᱫᱤᱱ ᱫᱚ ᱱᱚᱝᱠᱟ ᱫᱚ ᱵᱟᱝ ᱦᱮᱸ ᱢᱤᱫ ᱥᱮᱱ ᱠᱷᱚᱱ ᱜᱩᱲ ᱠᱚ ᱟᱡᱚ ᱤᱫᱤᱭᱮᱜ ᱠᱚᱣᱟ ᱜᱳᱴᱟ ᱧᱤᱫᱟᱹ ᱜᱩᱲ ᱠᱚ ᱥᱟᱡᱚᱭᱮᱜ ᱠᱚᱣᱟ ᱫᱚᱥᱟᱨ ᱦᱤᱞᱳᱜ ᱵᱷᱳᱨ ᱵᱮᱞᱟᱨᱮ ᱦᱩᱭᱩᱜᱼᱟ ᱥᱤᱸᱫᱽᱨᱟᱹ ᱫᱟᱱ ᱛᱮᱥᱟᱨ ᱦᱤᱞᱳᱜ ᱫᱚ ᱦᱩᱰᱩᱠ ᱦᱩᱰᱩᱠ ᱠᱩᱲᱤ ᱠᱚᱲᱟ ᱠᱚ ᱮᱱᱮᱡ ᱠᱟᱱᱟ ᱜᱤᱰᱤ ᱪᱩᱢᱟᱹᱲᱟ ᱧᱤᱫᱟᱹ ᱵᱟᱨᱴᱟ ᱮᱠᱴᱟ ᱵᱟᱡᱟᱜ ᱨᱮᱭ ᱵᱤᱫᱟᱹ ᱢᱮᱭᱟ ᱱᱚᱝᱠᱟ ᱛᱟᱸᱦᱮ ᱠᱟᱱᱟ ᱢᱮᱱᱠᱷᱟᱱ ᱪᱮᱫ ᱤᱧ ᱢᱮᱱ ᱠᱮᱭᱟ ᱯᱟᱥᱮᱡ ᱪᱚ ᱦᱚᱲ ᱠᱚᱣᱟᱜ ᱥᱚᱢᱚᱭ ᱛᱟᱸᱦᱮ ᱠᱟᱱᱟ ᱦᱚᱲ ᱠᱚᱣᱟᱜ ᱠᱟᱹᱢᱤ ᱠᱷᱟᱰᱟ ᱵᱟᱝ ᱛᱟᱸᱦᱮ ᱠᱟᱱᱟ ᱥᱮ ᱵᱟᱠᱚ ᱵᱟᱲᱟᱭ ᱠᱟᱱ ᱛᱟᱸᱦᱮᱜᱼᱟ ᱱᱮᱛᱟᱨ ᱫᱚ ᱢᱚᱲᱮ ᱫᱤᱱ ᱛᱩᱨᱩᱭ ᱫᱤᱱ ᱫᱚ ᱵᱟᱠᱚ ᱵᱟᱯᱞᱟᱜ ᱠᱟᱱᱟ ᱚᱱᱠᱟ ᱫᱚ ᱠᱷᱩᱵ ᱯᱮ ᱫᱤᱱ ᱨᱮᱜᱮ ᱠᱚ ᱪᱟᱵᱟᱭᱮᱫᱟ ᱠᱷᱩᱵ ᱰᱷᱮᱨ ᱯᱮ ᱫᱤᱱ ᱨᱮᱠᱚ ᱪᱟᱵᱟᱭᱫᱟ ᱟᱨᱠᱚ ᱵᱟᱯᱞᱟᱜ ᱠᱟᱱᱟ ᱢᱮᱱᱠᱷᱟᱱ ᱵᱟᱯᱞᱟ ᱵᱤᱦᱟᱹ ᱫᱚ ᱜᱷᱟᱸᱨᱚᱧᱡᱽ ᱨᱮ ᱢᱤᱫᱴᱟᱝ ᱟᱹᱰᱤ ᱱᱟᱢᱰᱟᱠ ᱥᱮ ᱧᱩᱛᱢᱟᱱ ᱯᱚᱨᱚᱵᱽ ᱠᱟᱱ ᱜᱮᱭᱟ